ᱦᱮᱞᱳ ᱦᱮᱞᱳ ᱦᱮᱞᱳ ᱦᱮᱸ ᱦᱮᱸ ᱥᱚᱵᱡᱤ ᱢᱮᱱᱟᱜ ᱜᱮᱭᱟ ᱢᱮᱱᱟᱜ ᱜᱮᱭᱟ ᱧᱟᱢᱚᱜ ᱜᱮᱭᱟ ᱚᱻ ᱱᱤᱭᱟᱹ ᱥᱤᱡᱤᱱ ᱢᱟ ᱟᱹᱞᱩ ᱠᱩᱲᱪᱟᱹ ᱟᱨ ᱵᱮᱸᱜᱟᱲ ᱟᱨ ᱯᱚᱴᱚᱞ ᱱᱚᱣᱟ ᱠᱚ ᱥᱚᱵᱡᱤ ᱧᱟᱢᱚᱜᱼᱟ ᱚᱻ ᱟᱫᱚ ᱛᱤᱱᱟᱹᱜ ᱜᱟᱱ ᱦᱟᱛᱟᱣ ᱦᱩᱭᱩᱜᱼᱟ ᱚᱻ ᱟᱪᱷᱟ ᱟᱪᱷᱟ ᱦᱤᱡᱩᱜ ᱢᱮ ᱦᱤᱡᱩᱜ ᱢᱮ ᱛᱚᱵᱮ ᱫᱟᱢ ᱫᱚ ᱯᱚᱴᱚᱞ ᱢᱟ ᱱᱤᱛᱚᱜ ᱛᱤᱨᱤᱥ ᱴᱟᱠᱟ ᱠᱟᱛᱮᱫ ᱟᱹᱞᱩ ᱟᱴᱷᱟᱨᱚ ᱴᱟᱠᱟ ᱠᱟᱛᱮᱫ ᱟᱨ ᱵᱮᱸᱜᱟᱲ ᱢᱟ ᱱᱤᱛᱚᱜ ᱵᱤᱥ ᱴᱟᱠᱟ ᱠᱟᱛᱮᱫ

ᱦᱮᱸ ᱟᱪᱷᱟ ᱦᱤᱡᱩᱜ ᱢᱮ ᱛᱤᱱᱟᱹᱜ ᱜᱟᱱ ᱮᱢ ᱤᱫᱤᱭᱟ ᱛᱤᱱᱟᱹᱜ ᱫᱚᱨᱠᱟᱨᱚᱜᱼᱟ ᱦᱤᱡᱩᱜ ᱢᱮ ᱤᱫᱤᱭᱟᱢ ᱦᱮᱸ ᱢᱟ